ᱰᱤᱡᱤᱴᱟᱞ ᱰᱮᱨᱮᱫ ᱤᱫᱤ ᱠᱟᱛᱮᱫ ᱤᱧ ᱫᱚ ᱟᱹᱰᱤ ᱵᱷᱟᱹᱜᱤ ᱜᱤᱧ ᱢᱚᱱᱮᱭᱟ ᱪᱤᱠᱟᱹᱛᱮ ᱯᱟᱹᱦᱤᱞ ᱡᱚᱠᱷᱱ ᱫᱚ ᱦᱚᱲ ᱜᱮ ᱟᱹᱰᱤ ᱠᱚ ᱦᱟᱨᱠᱮᱛ ᱠᱟᱛᱮᱫ ᱠᱚ ᱛᱤᱱᱟᱹᱜ ᱠᱚ ᱮᱱᱮᱡ ᱮᱫ ᱛᱟᱦᱮᱸᱫ ᱟᱨ ᱱᱤᱛᱚᱜ ᱫᱚ ᱰᱤᱡᱤᱴᱟᱞ ᱮᱱᱟ ᱡᱟᱦᱟᱸ ᱞᱮᱠᱟ ᱯᱟᱹᱦᱤᱞ ᱫᱚ ᱵᱟᱹᱫᱽ ᱵᱟᱹᱭᱦᱟᱹᱲ ᱠᱚᱦᱚᱸ ᱡᱟᱦᱟᱸ ᱛᱤᱱᱟᱹᱜ ᱜᱮ ᱫᱟᱜ ᱡᱟᱹᱯᱩᱫ ᱨᱮᱦᱚᱸ ᱰᱟᱹᱝᱨᱤ ᱠᱚᱛᱮ ᱠᱚ ᱥᱤᱭᱳᱜᱼᱟ ᱟᱨ ᱱᱤᱛᱳᱜ ᱫᱚ ᱰᱤᱡᱤᱴᱟᱞ ᱮᱱᱟ ᱡᱚᱛᱚᱱᱟᱜ ᱦᱩᱲᱩ ᱮᱨ ᱦᱚᱸ ᱤᱭᱟᱹ ᱛᱮᱜᱮ ᱜᱟᱹᱰᱤ ᱢᱚᱴᱚᱨ ᱛᱮᱜᱮ ᱟᱨ ᱡᱟᱦᱟᱸ ᱞᱮᱠᱟ ᱦᱩᱭᱱᱟ ᱦᱩᱲᱩ ᱠᱚᱢ ᱤᱨᱚᱜ ᱨᱮᱦᱚᱸ ᱢᱤᱥᱤᱱ ᱫᱚᱣᱟᱨᱟᱜᱮ ᱤᱨ ᱦᱩᱭᱩᱜ ᱠᱟᱱᱟ ᱟᱨ ᱢᱤᱥᱤᱱ ᱫᱚᱣᱟᱨᱟ ᱜᱮ ᱫᱟᱞ ᱦᱩᱭᱩᱜ ᱠᱟᱱᱟ ᱦᱚᱲ ᱫᱚ ᱩᱱᱟᱹᱜ ᱵᱟᱝᱵᱚᱱ ᱠᱚᱥᱴᱚᱜ ᱠᱟᱱᱟ ᱚᱱᱟᱛᱮ ᱤᱧ ᱫᱚ ᱟᱹᱰᱤ ᱵᱷᱟᱹᱜᱤ ᱜᱮᱧ ᱟᱹᱭᱠᱟᱹᱣᱫᱟ ᱚᱱᱠᱟ ᱠᱟᱹᱨᱠᱷᱟᱱᱟ ᱠᱚᱨᱮ ᱦᱩᱭᱱᱟ ᱠᱟᱹᱨᱠᱷᱟᱱᱟ ᱠᱚᱦᱚᱸ ᱛᱚ ᱯᱟᱹᱦᱤᱞ ᱢᱟ ᱡᱟᱦᱟᱸ ᱛᱤᱱᱟᱹᱜ ᱜᱮ ᱦᱟᱢᱟᱞᱟᱜ ᱠᱚ ᱦᱚᱲ ᱛᱮᱜᱮ ᱠᱚ ᱫᱤᱯᱤᱞᱮᱫ ᱛᱟᱦᱮᱱ ᱟᱨ ᱱᱤᱛᱳᱜ ᱫᱚ ᱰᱤᱡᱤᱴᱟᱞ ᱦᱩᱭᱮᱱ ᱠᱷᱟᱹᱛᱤᱨ ᱛᱮ ᱦᱚᱲ ᱫᱚ ᱵᱟᱝ ᱵᱚᱱ ᱠᱚᱥᱴᱚᱜ ᱠᱟᱱᱟ ᱟᱨ ᱦᱚᱲ ᱵᱟᱵᱚᱱ ᱠᱚᱥᱴᱚᱜ ᱠᱟᱱᱟ ᱚᱱᱟ ᱠᱚᱫᱚ ᱡᱚᱛᱚ ᱠᱨᱮᱱ ᱠᱚᱛᱮ ᱜᱟᱹᱰᱤ ᱠᱚᱛᱮ ᱠᱚ ᱢᱮᱥᱤᱱ ᱠᱚᱛᱮ ᱚᱱᱟ ᱠᱚᱫᱚ ᱠᱚ ᱠᱟᱹᱢᱤᱭᱮᱜᱼᱟ ᱦᱚᱲᱟᱜ ᱩᱱᱟᱹᱜ ᱠᱚᱥᱴᱚ ᱫᱚ ᱵᱟᱝ ᱜᱮ ᱦᱩᱭᱩᱜ ᱠᱟᱱᱟ ᱚᱱᱟ ᱞᱟᱹᱜᱤᱫ ᱰᱤᱡᱤᱴᱟᱞ ᱵᱮᱨᱮᱫ ᱠᱟᱛᱮᱫ ᱫᱚ ᱤᱧ ᱟᱹᱰᱤ ᱵᱷᱟᱹᱜᱤ ᱜᱤᱧ ᱟᱹᱭᱠᱟᱹᱣᱮᱜᱼᱟ